ᱦᱮᱞᱳ ᱰᱟᱭᱵᱷᱚᱨ ᱚᱠᱟᱨᱮ ᱢᱮᱱᱟᱜ ᱠᱟᱜ ᱢᱮᱭᱟ ᱱᱤᱛ ᱦᱚᱸ ᱜᱟᱹᱰᱤ ᱵᱟᱢ ᱟᱹᱜᱩᱭᱮᱫ ᱛᱟᱢᱟ ᱱᱤᱛ ᱛᱟᱹᱜᱤ ᱞᱟᱜᱟ ᱪᱟᱵᱟ ᱠᱟᱱᱟ ᱞᱮ ᱦᱚᱞᱟᱢ ᱢᱮᱱ ᱠᱮᱫᱟ ᱵᱟᱯᱞᱟ ᱦᱚᱞᱟ ᱞᱮ ᱞᱟᱹᱭ ᱠᱟᱢ ᱵᱟᱯᱞᱟ ᱡᱚᱢ ᱤᱫᱤ ᱞᱮᱭᱟ ᱟᱨ ᱱᱤᱛ ᱦᱟᱹᱵᱤᱡ ᱟᱢ ᱵᱟᱢ ᱥᱮᱴᱮᱨ ᱠᱟᱱᱟ ᱪᱮᱫ ᱮᱢ ᱪᱤᱠᱟᱭᱮᱫᱟ ᱮᱱᱟ ᱠᱷᱚᱡ ᱞᱮ ᱯᱷᱳᱱ ᱟᱢ ᱠᱟᱱᱟ ᱯᱷᱳᱱ ᱵᱟᱢ ᱨᱤᱥᱤᱵᱷ ᱫᱟᱲᱮᱭᱟᱜ ᱠᱟᱱᱟ ᱪᱤᱞᱤ ᱞᱮᱠᱟᱱ ᱦᱚᱲ ᱠᱟᱱᱟᱢ ᱵᱟᱢ ᱟᱹᱜᱩᱭ ᱠᱷᱟᱡ ᱟᱞᱚᱢ ᱟᱹᱜᱩᱭᱟ ᱚᱱᱟ ᱜᱮ ᱞᱟᱦᱟ ᱨᱮ ᱞᱟᱹ ᱫᱚᱢ ᱪᱤᱠᱟᱹᱭᱮᱱᱟ ᱛᱟᱦᱚᱞᱮ ᱟᱞᱮ ᱥᱟᱯᱲᱟᱣ ᱴᱷᱤᱠ ᱠᱟᱛᱮ ᱱᱚᱰᱮᱢ ᱠᱚᱭᱚᱜ ᱞᱟᱜᱟ ᱪᱟᱵᱟ ᱦᱚᱪᱚ ᱠᱟᱫ ᱞᱮᱭᱟ ᱚᱱᱠᱟ ᱜᱮ ᱵᱟᱢ ᱥᱚᱢᱚᱭᱚᱜ ᱠᱷᱟᱡ ᱫᱚ ᱪᱮᱫᱟᱜ ᱞᱟᱦᱟ ᱨᱮᱫᱚ ᱵᱟᱢ ᱞᱟᱹᱭᱟ ᱮᱴᱟᱜ ᱦᱚᱲᱟᱜ ᱜᱟᱹᱰᱤ ᱞᱮ ᱟᱹᱜᱩ ᱠᱮᱭᱟ ᱟᱢᱟᱜ ᱚᱱᱟ ᱤᱲᱤᱡ ᱪᱤᱠᱤᱡ ᱫᱚ ᱵᱟᱞᱮ ᱧᱮᱞ ᱛᱟᱢᱟ ᱟᱢ ᱟᱹᱜᱩ ᱨᱮᱱᱟᱜ ᱢᱮᱱᱟᱜ ᱠᱷᱟᱡ ᱟᱹᱜᱩ ᱦᱚᱫ ᱢᱮ ᱟᱨ ᱵᱟᱝ ᱠᱷᱟᱡ ᱫᱚ ᱛᱟᱦᱮᱱ ᱯᱚᱭᱥᱟ ᱦᱟᱛᱟᱣ ᱴᱷᱤᱠ ᱠᱟᱛᱮ ᱮᱢ ᱮᱱᱠᱟ ᱵᱟᱲᱟᱭ ᱠᱟᱱᱟ ᱪᱮᱫ ᱞᱮᱠᱟᱱ ᱰᱟᱭᱵᱷᱚᱨ ᱠᱟᱱᱟᱢ